ᱟᱵᱚᱣᱟᱜ ᱵᱷᱟᱨᱚᱛ ᱫᱤᱥᱚᱢ ᱨᱮ ᱟᱭᱢᱟ ᱞᱮᱠᱟᱱᱟᱜ ᱦᱚᱨᱚᱜ ᱵᱟᱸᱰᱮᱭᱟᱜ ᱠᱚ ᱢᱮᱱᱟᱜᱼᱟ ᱚᱱᱟ ᱠᱚ ᱢᱩᱫᱽᱨᱮ ᱵᱮᱞᱮᱡᱟᱨ ᱫᱚ ᱢᱤᱫ ᱟᱹᱰᱤ ᱱᱟᱯᱟᱭ ᱫᱚᱛᱚ ᱠᱟᱱᱟ ᱱᱚᱣᱟ ᱫᱚᱛᱚ ᱫᱚ ᱦᱚᱨᱚᱜ ᱞᱮᱠᱷᱟᱱ ᱟᱹᱰᱤ ᱱᱟᱯᱟᱭ ᱮᱢ ᱧᱮᱞᱚᱜᱼᱟ ᱥᱮ ᱦᱚᱲ ᱦᱚᱸ ᱠᱚ ᱢᱮᱱᱟ ᱵᱟᱝ ᱢᱟ ᱱᱚᱣᱟ ᱫᱚᱛᱚ ᱫᱚ ᱥᱮ ᱱᱚᱣᱟ ᱵᱮᱞᱟᱡᱟᱨ ᱫᱚ ᱟᱹᱰᱤ ᱜᱮ ᱱᱟᱯᱟᱭᱟ ᱱᱚᱣᱟ ᱵᱮᱞᱟᱡᱟᱨ ᱫᱚ ᱟᱹᱰᱤ ᱢᱚᱞᱟᱭᱚᱱ ᱜᱮ ᱛᱟᱦᱮᱱᱟ ᱟᱨ ᱫᱟᱹᱨᱭᱟᱹ ᱦᱚᱸ ᱛᱟᱦᱮᱱᱟ ᱱᱚᱣᱟ ᱫᱚᱛᱚ ᱥᱮ ᱱᱚᱣᱟ ᱵᱮᱞᱟᱡᱟᱨ ᱫᱚ ᱨᱟᱵᱟᱝ ᱫᱤᱱ ᱮᱢ ᱦᱚᱨᱚᱜ ᱞᱮᱠᱷᱟᱱ ᱨᱟᱭᱟᱲ ᱨᱟᱵᱟᱝ ᱵᱟᱝ ᱟᱹᱭᱠᱟᱹᱣᱜᱼᱟ ᱚᱱᱠᱟ ᱜᱮ ᱱᱚᱣᱟ ᱵᱮᱞᱟᱡᱟᱨ ᱫᱚ ᱥᱟᱱᱟᱢ ᱦᱚᱲ ᱫᱚ ᱵᱟᱝᱠᱚ ᱦᱚᱨᱚᱜ ᱫᱟᱲᱮᱭᱟᱜᱼᱟ ᱪᱮᱫᱟᱜ ᱥᱮ ᱱᱚᱣᱟ ᱵᱮᱞᱟᱡᱟᱨ ᱫᱚ ᱟᱹᱰᱤ ᱜᱚᱱᱚᱝ ᱟᱱᱟᱝ ᱱᱚᱣᱟ ᱵᱮᱞᱟᱡᱟᱨ ᱫᱚ ᱠᱷᱟᱹᱞᱤ ᱡᱟᱦᱟᱭ ᱞᱟᱹᱴᱩ ᱞᱟᱹᱴᱩ ᱠᱟᱹᱢᱤ ᱨᱮᱠᱩ ᱡᱚᱯᱚᱲᱟᱣ ᱢᱮᱱᱟᱜ ᱠᱚᱣᱟ ᱩᱱᱠᱩ ᱜᱮᱠᱚ ᱦᱚᱨᱚᱜ ᱫᱟᱲᱮᱭᱟᱜᱼᱟ ᱡᱟᱹᱥᱛᱤ ᱫᱚ ᱱᱚᱣᱟ ᱵᱮᱞᱟᱡᱟᱨ ᱫᱚ ᱠᱳᱴ ᱨᱮ ᱡᱟᱦᱟᱭ ᱩᱠᱤᱞ ᱥᱮ ᱮᱰᱵᱷᱚᱠᱮᱴ ᱠᱟᱱᱟ ᱠᱚ ᱩᱱᱠᱩ ᱜᱮ ᱱᱚᱣᱟ ᱵᱮᱞᱟᱡᱟᱨ ᱫᱚ ᱡᱟᱹᱥᱛᱤ ᱠᱚ ᱦᱚᱨᱚᱜ ᱛᱟᱦᱮᱱᱟ